ᱦᱮᱸ ᱢᱮᱱᱫᱟᱹᱧ ᱡᱮ ᱯᱟᱥᱪᱷᱤᱢ ᱵᱟᱝᱞᱟ ᱨᱮᱱᱟᱜ ᱜᱟᱹᱰᱤ ᱨᱮᱱᱟᱜ ᱵᱮᱵᱚᱥᱛᱟ ᱪᱮᱫᱞᱮᱠᱟ ᱢᱮᱱᱟᱜ ᱟ ᱤᱧᱤᱧ ᱪᱟᱞᱟᱜ ᱟ ᱠᱚᱞᱠᱟᱛᱟᱧ ᱪᱟᱞᱟᱜ ᱟ ᱤᱧ ᱱᱚᱰᱮ ᱠᱚᱥᱵᱟ ᱠᱷᱚᱱ ᱤᱧ ᱪᱟᱞᱟᱜ ᱟ ᱪᱚᱢᱯᱟᱭ ᱱᱚᱜᱚᱨ ᱠᱚᱥᱵᱟ ᱠᱷᱚᱱ ᱮᱸᱻ ᱱᱚᱰᱮᱠᱷᱚᱱ ᱴᱨᱮᱱ ᱧᱟᱢᱚᱜ ᱜᱮᱭᱟ ᱱᱚᱰᱮᱠᱷᱚᱱ ᱟᱨ ᱱᱚᱰᱮ ᱴᱮᱥᱚᱱ ᱫᱚ ᱛᱤᱱᱟ ᱜ ᱡᱷᱟ ᱞ ᱢᱮᱱᱟᱜ ᱟ ᱚᱱᱰᱮ ᱠᱷᱚᱱ ᱟᱪᱪᱷᱟ ᱱᱚᱰᱮ ᱵᱟᱥᱛᱮ ᱢᱤᱫᱴᱟᱱ ᱵᱟᱥᱛᱮᱜᱮ ᱪᱟᱞᱟᱜ ᱡᱩᱛᱩᱜᱼᱟ ᱥᱮ ᱵᱟᱨᱭᱟ ᱵᱟᱥ ᱨᱮ ᱯᱟᱞᱴᱟᱣ ᱦᱩᱭᱩᱜ ᱟ

ᱟᱪᱪᱷᱟ ᱟᱨ ᱱᱚᱛᱮ ᱡᱩᱫᱤ ᱤᱧ ᱱᱚᱛᱮ ᱡᱩᱫᱤ ᱟᱥᱟᱱᱥᱳᱞ ᱥᱮᱫ ᱤᱧ ᱪᱟᱞᱟᱜ ᱤᱧ ᱞᱟ ᱭ ᱠᱷᱟᱱ ᱛᱟᱦᱚᱞᱮ ᱠᱷᱟᱱ ᱱᱚᱛᱮᱱᱟᱜ ᱪᱮᱫᱞᱮᱠᱟ ᱱᱚᱛᱮ ᱵᱟᱥ ᱧᱟᱢᱚᱜᱼᱟ ᱥᱮ ᱴᱨᱮᱱ ᱛᱮᱦᱚᱸ ᱪᱟᱞᱟᱜ ᱡᱩᱛᱩᱜ ᱟ ᱦᱮᱸ ᱠᱚᱥᱵᱟ ᱠᱷᱚᱱ ᱜᱮ

ᱚ ᱟᱨ ᱴᱨᱮᱱ ᱪᱟᱞᱟᱜ ᱜᱮᱭᱟ ᱚᱱᱠᱟᱛᱮ

ᱟᱪᱪᱷᱟ ᱴᱷᱤᱠᱜᱮᱭᱟ